ᱦᱳᱭ ᱨᱟᱥᱟᱭᱚᱱᱤᱠ ᱠᱤᱴᱱᱟᱥᱚᱠ ᱦᱟᱥᱟ ᱛᱮᱫᱚ ᱦᱟᱥᱟ ᱫᱚ ᱱᱚᱥᱴᱚᱜ ᱠᱟᱱ ᱜᱮᱭᱟ ᱪᱮᱫᱟᱜ ᱥᱮ ᱚᱱᱠᱟ ᱦᱩᱲᱩ ᱠᱚᱫᱚ ᱵᱟᱝ ᱦᱩᱭᱩᱜ ᱠᱟᱱᱟ ᱡᱟᱣ ᱞᱮᱠᱟ ᱫᱚ ᱡᱟᱦᱟᱸ ᱫᱚ ᱚᱱᱟ ᱜᱩᱨᱤᱡ ᱠᱷᱚᱛ ᱜᱮᱵᱚᱱ ᱞᱟᱜᱟᱣ ᱛᱟᱦᱮᱸᱫ ᱛᱮ ᱟᱹᱰᱤ ᱵᱮᱥ ᱜᱮ ᱦᱩᱭᱩᱜ ᱠᱟᱱ ᱛᱟᱦᱮᱸᱫᱼᱟ ᱱᱤᱛᱚᱜ ᱫᱚ ᱱᱚᱣᱟ ᱨᱟᱥᱟᱭᱚᱱᱤᱠ ᱠᱤᱴᱱᱟᱥᱚᱠ ᱠᱚᱵᱚᱱ ᱞᱟᱜᱟᱣᱟᱮᱫ ᱛᱮ ᱦᱩᱲᱩ ᱠᱚ ᱵᱷᱟᱹᱜᱤ ᱫᱚ ᱵᱟᱝ ᱦᱩᱭᱩᱜ ᱠᱟᱱᱟ ᱟᱫᱚ ᱚᱱᱟ ᱟᱹᱨᱩ ᱯᱷᱮᱨᱟᱣ ᱞᱟᱹᱜᱤᱫ ᱫᱚ ᱟᱵᱚ ᱫᱚ ᱱᱚᱣᱟ ᱜᱮᱵᱚᱱ ᱠᱟᱹᱢᱤ ᱢᱟ ᱡᱮ ᱜᱩᱨᱤᱡ ᱠᱷᱚᱛ ᱜᱮᱵᱚᱱ ᱞᱟᱜᱟᱣ ᱢᱟ ᱟᱨ ᱨᱟᱥᱟᱭᱚᱱᱤᱠ ᱱᱚᱣᱟ ᱠᱚᱫᱚ ᱟᱞᱚ ᱵᱚᱱ ᱵᱮᱵᱚᱦᱟᱨ ᱢᱟ ᱟᱨ ᱤᱭᱟᱹ ᱜᱩᱨᱤᱡ ᱵᱟᱝᱠᱷᱟᱱ ᱫᱚ ᱪᱮᱦᱨᱟ ᱵᱟᱝ ᱦᱩᱭᱩᱜᱼᱟ ᱦᱮᱸ ᱜᱩᱨᱤᱡ ᱠᱷᱚᱛ ᱞᱟᱜᱟᱣᱟᱜ ᱠᱷᱟᱱ ᱜᱮ ᱵᱮᱥ ᱫᱚ ᱦᱩᱭᱩᱜᱼᱟ ᱟᱨ ᱵᱟᱹᱲᱛᱤ ᱦᱩᱭᱩᱜᱼᱟ ᱟᱨ ᱱᱚᱣᱟ ᱛᱮᱫᱚ ᱦᱟᱥᱟ ᱦᱚᱸ ᱱᱚᱥᱴᱚᱜ ᱠᱟᱱᱟ ᱟᱨ ᱡᱟᱦᱟᱸ ᱵᱚᱱ ᱨᱚᱦᱚᱭ ᱠᱟᱜ ᱠᱟᱱᱟ ᱚᱱᱟ ᱦᱚᱸ ᱡᱚᱢ ᱪᱟᱵᱟᱭᱮᱫ ᱟᱠᱚ ᱚᱱᱟ ᱢᱟᱱᱮ ᱵᱮᱥᱛᱮ ᱵᱟᱝ ᱦᱩᱭᱩᱜ ᱠᱟᱱᱟ ᱚᱱᱟᱛᱮ ᱟᱵᱚᱫᱚ ᱱᱚᱣᱟ ᱜᱩᱨᱤᱡ ᱠᱷᱚᱛ ᱜᱮᱵᱚᱱ ᱞᱟᱜᱟᱣ ᱢᱟ